ᱢᱚᱭᱩᱨᱵᱷᱚᱸᱡᱽ ᱨᱮ ᱚᱠᱟ ᱞᱮᱠᱟ ᱛᱮ ᱟᱠᱚᱣᱟᱜ ᱡᱤᱵᱚᱱ ᱠᱚ ᱠᱷᱟᱸᱰᱟᱣᱮᱜᱼᱟ ᱚᱱᱟᱜᱮ ᱫᱮᱞᱟ ᱵᱚᱱ ᱟᱸᱡᱚᱢ ᱥᱟᱸᱜᱮᱭᱟ ᱛᱮᱦᱮᱧ ᱚᱠᱚᱭᱫᱚ ᱵᱟᱹᱫᱽ ᱵᱟᱹᱭᱦᱟᱹᱲ ᱨᱮ ᱦᱟᱥᱟ ᱞᱟ ᱠᱟᱛᱮᱫ ᱵᱟᱝ ᱱᱟᱞᱦᱟ ᱛᱩᱢᱟᱹᱞ ᱠᱟᱛᱮᱫ ᱦᱚᱸᱠᱚ ᱟᱹᱥᱩᱞᱚᱜ ᱠᱟᱱᱟ ᱚᱠᱚᱭ ᱠᱚᱫᱚ ᱢᱮᱨᱚᱢ ᱜᱩᱯᱤ ᱰᱟᱝᱨᱤ ᱜᱩᱯᱤ ᱠᱟᱛᱮᱫ ᱦᱚᱸ ᱡᱤᱵᱚᱱ ᱠᱚ ᱠᱷᱟᱸᱰᱟᱣᱮᱜᱼᱟ ᱵᱟᱝ ᱢᱟ ᱟᱨ ᱟᱫᱚᱢ ᱠᱚᱫᱚ ᱵᱮᱜᱟᱲ ᱵᱤᱞᱟᱹᱛᱤ ᱪᱟᱥ ᱠᱟᱛᱮᱦᱚᱸ ᱟᱠᱚᱣᱟᱜ ᱥᱚᱝᱥᱟᱨ ᱨᱮ ᱪᱟᱹᱞᱩᱭ ᱞᱟᱹᱜᱤᱫ ᱡᱤᱵᱚᱱ ᱠᱚ ᱵᱤᱛᱟᱹᱣᱮᱜᱼᱟ ᱵᱟᱝ ᱢᱟ ᱥᱤᱢ ᱥᱩᱠᱨᱤ ᱟᱹᱥᱩᱞ ᱠᱟᱛᱮᱫ ᱦᱚᱸ ᱡᱤᱵᱚᱱ ᱛᱟᱠᱚ ᱠᱚ ᱠᱷᱟᱸᱰᱟᱣᱮᱫᱼᱟ ᱡᱮ ᱱᱚᱝᱠᱟ ᱦᱚᱸ ᱢᱟᱱᱮ ᱢᱮᱱᱟᱜ ᱵᱚᱱᱟ ᱚᱠᱚᱭ ᱠᱚᱫᱚ ᱠᱤᱥᱟᱹᱲ ᱦᱚᱲ ᱚᱠᱚᱭ ᱠᱚᱫᱚ ᱨᱮᱸᱜᱮᱡ ᱦᱚᱲ ᱪᱮᱫ ᱞᱮᱠᱟᱛᱮ ᱡᱤᱵᱚᱱ ᱠᱚ ᱵᱤᱛᱟᱹᱣᱮᱫ ᱛᱟᱠᱚᱣᱟ ᱪᱮᱫ ᱞᱮᱠᱟ ᱠᱟᱹᱢᱤ ᱠᱟᱛᱮᱫ ᱡᱮ ᱱᱚᱝᱠᱟ ᱦᱚᱸ ᱧᱮᱞᱚᱜ ᱠᱟᱱᱟ ᱵᱟᱹᱫᱽ ᱵᱟᱹᱭᱦᱟᱹᱲᱨᱮ ᱦᱟᱥᱟ ᱠᱚ ᱞᱟᱭᱟ ᱩᱱᱠᱩ ᱦᱚᱸᱠᱚ ᱧᱮᱞᱚᱜ ᱠᱟᱱᱟ ᱵᱟᱝᱢᱟ ᱱᱟᱞᱦᱟ ᱛᱩᱢᱟᱹᱞ ᱠᱟᱛᱮ ᱦᱚᱸ ᱟᱠᱚᱣᱟᱜ ᱡᱤᱵᱚᱱ ᱠᱚ ᱵᱟᱧᱪᱟᱣ ᱦᱩᱭᱮᱜᱼᱟ ᱥᱟᱶᱛᱮ ᱚᱱᱠᱟ ᱜᱮ ᱟᱹᱰᱤᱜᱟᱱ ᱮᱴᱠᱮᱴᱚᱬᱮ ᱥᱟᱢᱱᱟ ᱠᱟᱛᱮᱫ ᱦᱚᱸ ᱟᱠᱚᱣᱟᱜ ᱟᱹᱥᱩᱞᱚᱜ ᱞᱟᱹᱜᱤᱫ ᱡᱤᱵᱚᱱ ᱠᱚ ᱵᱤᱛᱟᱹᱣᱮᱜ ᱛᱟᱠᱚᱣᱟ ᱡᱚᱛᱚ ᱦᱚᱲ ᱚᱱᱟ ᱪᱟᱹᱠᱨᱤ ᱱᱚᱠᱨᱤ